ᱤᱧ ᱫᱚ ᱟᱭᱢᱟ ᱨᱚᱠᱚᱢ ᱤᱥᱤᱱ ᱜᱤᱧ ᱵᱟᱲᱟᱭᱟ ᱢᱚᱱᱮ ᱠᱚᱨᱚ ᱡᱤᱞ ᱩᱛᱩ ᱦᱟᱠᱩ ᱩᱛᱩ ᱚᱱᱟ ᱠᱚᱫᱚ ᱡᱚᱛᱚ ᱜᱤᱧ ᱵᱟᱲᱟᱭᱟ ᱢᱚᱱᱮ ᱠᱚᱨᱚ ᱡᱤᱞ ᱨᱮᱫᱚ ᱠᱟᱹᱴᱤᱡ ᱥᱚᱢᱚᱭᱮ ᱦᱟᱛᱟᱣ ᱧᱚᱜᱼᱟ ᱢᱚᱥᱞᱟ ᱠᱚ ᱠᱚᱥᱟᱣ ᱦᱩᱭᱩᱜᱼᱟ ᱦᱟᱱᱟ ᱱᱤᱭᱟᱹ ᱠᱚᱥᱟᱣ ᱠᱟᱛᱮᱫ ᱟᱵᱟᱨ ᱡᱤᱞ ᱦᱚᱸ ᱠᱚᱥᱟᱣ ᱦᱩᱭᱩᱜᱼᱟ ᱛᱟᱨᱯᱚᱨᱮ ᱚᱱᱟ ᱫᱚ ᱵᱮᱥ ᱵᱷᱟᱹᱞᱤ ᱜᱮ ᱥᱚᱢᱚᱭᱮ ᱦᱟᱛᱟᱣᱟ ᱥᱮᱫᱽᱫᱳ ᱫᱟᱜ ᱤᱧ ᱫᱩᱞᱟᱜᱼᱟ ᱥᱮ ᱥᱮᱫᱽᱫᱳᱭᱟᱹᱧ ᱵᱷᱟᱹᱜᱤ ᱴᱷᱤᱠ ᱵᱟᱝ ᱤᱥᱤᱱ ᱞᱮᱠᱷᱟᱱ ᱵᱷᱟᱹᱜᱤ ᱫᱚ ᱵᱟᱝ ᱵᱩᱡᱷᱟᱹᱜᱼᱟ ᱛᱟᱨᱯᱚᱨᱮ ᱢᱚᱱᱮ ᱠᱚᱨᱚ ᱡᱤᱞ ᱩᱛᱩ ᱦᱟᱠᱩ ᱩᱛᱩ ᱦᱟᱠᱩ ᱨᱮᱫᱚ ᱪᱤᱠᱟᱹ ᱦᱩᱭᱩᱜᱼᱟ ᱦᱟᱠᱩ ᱫᱚ ᱵᱷᱟᱹᱡᱤ ᱦᱩᱭᱩᱜᱼᱟ ᱢᱤᱫ ᱫᱷᱟᱣ ᱵᱷᱟᱹᱡᱤ ᱵᱟᱲᱟ ᱠᱟᱛᱮᱫ ᱛᱟᱨᱯᱚᱨᱮ ᱟᱫᱚ ᱟᱫᱚ ᱨᱟᱥᱮ ᱟᱠᱚ ᱦᱩᱭᱩᱜᱼᱟ ᱨᱟᱥᱮ ᱠᱚ ᱦᱩᱭᱩᱜᱼᱟ ᱚᱱᱟ ᱨᱮᱦᱚᱸ ᱢᱚᱱᱮ ᱠᱚᱨᱚ ᱟᱹᱞᱩ ᱠᱚ ᱟᱹᱰᱤ ᱦᱚᱲ ᱟᱹᱞᱩ ᱫᱤᱭᱮ ᱠᱚ ᱩᱛᱩ ᱠᱚᱣᱟ ᱟᱹᱞᱩᱢ ᱞᱟᱜᱟᱣ ᱟᱠᱚ ᱠᱷᱟᱱ ᱚᱱᱟᱦᱚᱸ ᱢᱤᱫ ᱫᱷᱟᱣ ᱠᱚᱥᱟᱣ ᱵᱟᱲᱟ ᱦᱩᱭᱩᱜᱼᱟ ᱟᱹᱞᱩ ᱦᱚᱸ ᱢᱚᱥᱞᱟ ᱠᱚ ᱚᱱᱟ ᱠᱚ ᱠᱚᱥᱟᱣ ᱵᱟᱲᱟ ᱠᱟᱛᱮᱫ ᱛᱟᱨᱯᱚᱨᱮ ᱴᱚᱢᱟᱴᱳᱢ ᱮᱢ ᱮᱢᱟᱣᱟᱫᱟ ᱛᱟᱨᱯᱚᱨᱮ ᱟᱫᱚ ᱫᱟᱜ ᱫᱩᱞ ᱠᱟᱛᱮᱫ ᱚᱱᱟ ᱫᱚ ᱩᱱᱠᱩ ᱫᱚ ᱠᱷᱟᱸᱡᱚ ᱠᱚ ᱦᱩᱭᱩᱜᱼᱟ ᱛᱟᱨᱯᱚᱨᱮ ᱩᱱᱠᱩ ᱫᱚ ᱵᱮᱥ ᱠᱚ ᱦᱮᱰᱮᱡ ᱤᱥᱤᱱ ᱞᱮᱱᱠᱷᱟᱱ ᱛᱟᱨᱯᱚᱨᱮ ᱚᱱᱟ ᱫᱚ ᱦᱟᱠᱩ ᱩᱛᱩ ᱫᱚ ᱦᱩᱭ ᱮᱱᱟ ᱛᱟᱨᱯᱚᱨᱮ ᱢᱚᱱᱮ ᱠᱚᱨᱚ ᱟᱲᱟᱜ ᱠᱚ ᱵᱷᱟᱹᱡᱤ ᱦᱩᱭᱩᱜ ᱠᱷᱟᱱ ᱫᱚ ᱟᱲᱟᱜ ᱨᱮᱫᱚ ᱳᱭ ᱵᱮᱥᱤ ᱥᱚᱢᱚᱭ ᱫᱚ ᱵᱟᱭ ᱦᱟᱛᱟᱣᱟ ᱢᱚᱱᱮ ᱠᱚᱨᱚ ᱢᱤᱫ ᱜᱷᱟᱹᱲᱤ ᱛᱮᱜᱮ ᱤᱥᱤᱱᱚᱜᱼᱟ ᱟᱨ ᱫᱟᱹᱞ ᱦᱚᱸ ᱚᱱᱟ ᱦᱚᱸ ᱥᱚᱢᱚᱭ ᱫᱚ ᱵᱟᱭ ᱦᱟᱛᱟᱣᱟ ᱚᱱᱟᱦᱚᱸ ᱤᱥᱤᱱ ᱜᱚᱫᱚᱜ ᱜᱮᱭᱟ ᱟᱨ ᱱᱚᱛᱮ ᱯᱤᱴᱷᱟᱹ ᱞᱟᱴᱷᱟ ᱠᱚᱦᱚᱸ ᱚᱱᱟ ᱠᱚᱫᱚ ᱥᱚᱢᱚᱭ ᱨᱮᱭᱟᱜ ᱵᱮᱯᱟᱨ ᱠᱟᱱ ᱜᱮᱭᱟ ᱢᱚᱱᱮ ᱠᱚᱨᱚ ᱡᱚᱛᱚ ᱯᱤᱴᱷᱟᱹ ᱫᱚ ᱵᱟᱲᱟᱭ ᱫᱚ ᱵᱟᱹᱧ ᱵᱟᱲᱟᱭᱟ ᱵᱚᱞᱮ ᱡᱟ ᱠᱟᱹᱴᱤᱡ ᱠᱟᱹᱴᱤᱡ ᱠᱚᱧ ᱵᱟᱲᱟᱭᱟ ᱢᱚᱱᱮ ᱠᱚᱨᱚ ᱱᱚᱶᱟ ᱫᱩᱞ ᱯᱤᱴᱷᱟᱹ ᱦᱩᱭᱩᱜᱼᱟ ᱢᱤᱫ ᱨᱚᱠᱚᱢ ᱫᱩᱞ ᱯᱤᱴᱷᱟᱹ ᱨᱮᱫᱚ ᱟᱹᱰᱤ ᱦᱚᱲ ᱪᱤᱱᱤ ᱫᱤᱭᱮ ᱠᱚ ᱠᱚᱨᱟᱣᱟ ᱟᱹᱰᱤ ᱦᱚᱲ ᱢᱟᱱᱮ ᱜᱩᱲ ᱠᱚ ᱞᱟᱜᱟᱣ ᱟᱜᱼᱟ ᱟᱨᱚ ᱠᱤᱪᱷᱩ ᱠᱚ ᱞᱟᱜᱟᱣᱟᱜᱼᱟ ᱜᱩᱲ ᱨᱮ ᱱᱟᱲᱠᱮᱞ ᱠᱚ ᱞᱟᱜᱟᱣᱟᱜᱼᱟ ᱚᱱᱟ ᱫᱤᱭᱮ ᱠᱚ ᱢᱟᱱᱮ ᱥᱩᱱᱩᱢ ᱨᱮᱠᱚ ᱤᱥᱤᱱᱟ ᱟᱹᱰᱤ ᱦᱚᱲ ᱛᱟᱣᱟ ᱛᱟᱣᱟ ᱠᱚ ᱪᱚᱸᱫᱟᱭᱟ ᱚᱱᱟᱨᱮ ᱠᱟᱹᱴᱤᱡ ᱠᱟᱹᱴᱤᱡ ᱥᱩᱱᱩᱢ ᱠᱚ ᱞᱟᱜᱟᱣᱟ ᱚᱱᱠᱟ ᱛᱮᱦᱚᱸ ᱫᱩᱞ ᱜᱟᱱᱚᱜ ᱜᱮᱭᱟ ᱟᱵᱟᱨ ᱢᱤᱫ ᱨᱚᱠᱚᱢ ᱫᱚ ᱦᱩᱭᱩᱜᱼᱟ ᱮᱸᱜ ᱱᱚᱶᱟ ᱠᱚᱲᱟᱭ ᱨᱮ ᱥᱩᱱᱩᱢ ᱠᱚ ᱫᱩᱞᱟ ᱛᱟᱨᱯᱚᱨᱮ ᱚᱱᱟ ᱥᱩᱱᱩᱢ ᱨᱮᱜᱮ ᱚᱱᱟ ᱫᱚ ᱤᱥᱤᱱᱚᱜᱼᱟ ᱟᱵᱟᱨ ᱢᱤᱫ ᱨᱚᱠᱚᱢ ᱯᱤᱴᱷᱟᱹ ᱢᱮᱱᱟᱜᱼᱟ ᱚᱱᱟ ᱫᱚ ᱦᱩᱭᱩᱜ ᱠᱟᱱᱟ ᱱᱚᱜᱼᱚᱭ ᱟᱨᱠᱤ ᱥᱚᱵ ᱥᱚᱢᱚᱭ ᱚᱱᱟ ᱫᱚ ᱵᱟᱠᱚ ᱠᱚᱨᱟᱣᱟ ᱢᱚᱱᱮ ᱠᱚᱨᱚ ᱯᱚᱨᱚᱵᱽ ᱠᱚᱨᱮ ᱜᱮᱠᱚ ᱠᱚᱨᱟᱣᱟ ᱚᱱᱟ ᱯᱤᱴᱷᱟᱹ ᱫᱚ ᱱᱚᱶᱟ ᱯᱟᱛᱲᱟ ᱨᱮᱠᱚ ᱤᱥᱤᱱᱟ ᱯᱟᱛᱲᱟ ᱨᱮ ᱚᱱᱟ ᱦᱚᱸ ᱵᱮᱥ ᱴᱷᱤᱠ ᱡᱤᱞᱮᱢ ᱠᱚᱥᱟᱣ ᱠᱮᱫᱟ ᱠᱚᱥᱟᱣ ᱠᱟᱛᱮᱫ ᱚᱱᱟ ᱫᱚ ᱢᱚᱡᱽ ᱴᱷᱤᱠ ᱛᱮ ᱠᱚᱥᱟᱣ ᱦᱩᱭᱩᱜᱼᱟ ᱛᱟᱨᱯᱚᱨᱮ ᱟᱨ ᱚᱱᱟ ᱠᱚ ᱦᱚᱞᱚᱝ ᱫᱤᱭᱮ ᱪᱟᱣᱞᱮ ᱦᱚᱞᱚᱝ ᱪᱟᱣᱞᱮ ᱦᱚᱞᱚᱝ ᱫᱤᱭᱮ ᱚᱱᱟ ᱫᱚ ᱥᱤᱯᱤ ᱦᱩᱭᱩᱜᱼᱟ ᱥᱤᱯᱤ ᱠᱟᱛᱮᱫ ᱵᱮᱥ ᱴᱷᱤᱠ ᱯᱟᱛᱲᱟ ᱨᱮ ᱢᱮᱥᱟᱣ ᱦᱩᱭᱩᱜᱼᱟ ᱵᱩᱞᱩᱝ ᱠᱚ ᱥᱟᱱᱟᱢ ᱠᱤᱪᱷᱩ ᱫᱤᱭᱮ ᱯᱟᱛᱲᱟ ᱨᱮ ᱟᱫᱚ ᱚᱱᱟ ᱫᱚ ᱢᱚᱱᱮ ᱠᱚᱨᱚ ᱡᱟᱦᱟᱸᱱᱟᱜ ᱛᱟᱣᱟ ᱠᱚᱨᱮ ᱦᱚᱸ ᱠᱚ ᱤᱥᱤᱱ ᱜᱮᱭᱟ ᱟᱨ ᱮᱢᱱᱤ ᱫᱤᱱ ᱠᱚᱨᱮ ᱦᱚᱸᱠᱚ ᱤᱥᱤᱱ ᱜᱮᱭᱟ ᱢᱟᱱᱮ ᱚᱱᱟ ᱫᱚ ᱪᱷᱩᱞᱟᱹᱣ ᱨᱮ ᱪᱷᱟᱲᱟ ᱫᱚ ᱵᱟᱝ ᱤᱥᱤᱱᱚᱜᱼᱟ ᱱᱚᱶᱟ ᱫᱚ ᱜᱮᱥ ᱠᱚᱨᱮ ᱫᱚ ᱠᱟᱹᱴᱤᱡ ᱜᱮ ᱡᱩᱞᱩᱜᱼᱟ ᱛᱚ ᱪᱩᱞᱦᱟᱹ ᱨᱮ ᱠᱷᱟᱱ ᱫᱚ ᱥᱟᱦᱟᱱ ᱛᱮ ᱵᱮᱥ ᱞᱟᱹᱴᱩ ᱜᱮ ᱡᱩᱞᱩᱜᱼᱟ ᱚᱱᱟ ᱠᱚ ᱛᱟᱨᱯᱚᱨᱮ ᱟᱨᱚ ᱢᱤᱫᱨᱚᱠᱚᱢ ᱯᱤᱴᱷᱟᱹ ᱢᱮᱱᱟᱜᱼᱟ ᱢᱚᱱᱮ ᱠᱚᱨᱚ ᱪᱟᱣᱞᱮ ᱦᱚᱞᱚᱝ ᱛᱮᱜᱮ ᱠᱚ ᱯᱤᱴᱷᱟᱹᱭᱟ ᱚᱱᱟ ᱫᱚ ᱚᱱᱟ ᱫᱚ ᱢᱟᱱᱮ ᱪᱩᱯᱩᱫ ᱰᱩᱢᱵᱩᱜ ᱦᱩᱭᱩᱜᱼᱟ ᱛᱟᱨᱯᱚᱨᱮ ᱱᱟᱲᱠᱮᱞ ᱠᱚ ᱞᱟᱜᱟᱣᱟ ᱛᱟᱨᱯᱚᱨᱮ ᱚᱱᱟ ᱛᱟᱞᱟ ᱨᱮᱠᱚ ᱱᱟᱲᱠᱮᱞ ᱜᱩᱲ ᱠᱟᱹᱴᱤᱡ ᱠᱚ ᱢᱮᱥᱟᱣᱟᱜᱼᱟ ᱢᱮᱥᱟ ᱠᱟᱛᱮᱫ ᱫᱚ ᱢᱤᱫᱴᱮᱱ ᱴᱤᱱ ᱴᱩᱠᱩᱪ ᱠᱚ ᱤᱭᱟᱹᱭᱟ ᱱᱚᱶᱟ ᱫᱟᱜ ᱠᱚ ᱠᱟᱹᱴᱤᱪ ᱪᱟᱞᱟᱝ ᱠᱚ ᱫᱚᱦᱚᱭᱟ ᱟᱨ ᱚᱰᱮ ᱠᱟᱹᱴᱤᱪ ᱪᱟᱞᱟᱝ ᱠᱟᱹᱴᱤᱡ ᱪᱷᱟᱴᱤ ᱯᱟᱹᱴᱤ ᱠᱚ ᱚᱱᱟ ᱠᱚ ᱫᱟᱜ ᱨᱮᱠᱚ ᱪᱟᱰᱚᱭᱟ ᱪᱟᱰᱚ ᱠᱟᱛᱮᱫ ᱟᱫᱚ ᱚᱱᱟ ᱫᱚ ᱟᱵᱟᱨ ᱥᱟᱯᱷᱟ ᱢᱟᱱᱮ ᱠᱤᱪᱨᱤᱪ ᱛᱮ ᱚᱱᱟ ᱢᱚᱪᱟ ᱫᱚ ᱵᱮᱫ ᱦᱩᱭᱩᱜᱼᱟ ᱟᱨ ᱵᱮᱫ ᱠᱟᱛᱮᱫ ᱟᱨ ᱚᱰᱮ ᱚᱱᱟ ᱠᱚ ᱪᱩᱭᱞᱩ ᱪᱩᱭᱞᱩ ᱤᱭᱟᱹ ᱚᱱᱟ ᱮᱸᱜᱻ ᱞᱟᱹᱰᱩ ᱜᱮ ᱠᱟᱱᱟ ᱪᱩᱯᱩᱫ ᱞᱟᱹᱰᱩ ᱦᱩᱭ ᱟᱠᱟᱱᱟ ᱚᱱᱟ ᱫᱚᱠᱚ ᱢᱮᱛᱟᱜᱼᱟ ᱠᱚ ᱪᱩᱯᱩᱫ ᱞᱟᱹᱰᱩ ᱚᱱᱟ ᱫᱚ ᱚᱰᱮ ᱠᱚ ᱫᱚᱦᱚᱭᱟ ᱵᱮᱥ ᱥᱟᱹᱭᱤᱴ ᱨᱮ ᱛᱷᱟᱨ ᱛᱷᱟᱨ ᱛᱮᱠᱚ ᱫᱚᱦᱚᱭᱟ ᱢᱟᱱᱮ ᱟᱫᱚ ᱪᱮᱛᱟᱱ ᱫᱚᱠᱚ ᱛᱮᱱ ᱠᱟᱜᱼᱟ ᱛᱮᱱ ᱠᱟᱛᱮᱫ ᱟᱫᱚ ᱵᱮᱥ ᱴᱷᱤᱠ ᱟᱹᱰᱤ ᱜᱷᱟᱹᱲᱤᱡ ᱜᱮ ᱡᱩᱞᱟᱜ ᱠᱟᱱᱟ ᱟᱫᱚ ᱚᱱᱟ ᱵᱮᱥ ᱦᱮᱰᱮᱡᱚᱜᱼᱟ ᱫᱟᱜ ᱫᱟᱜ ᱦᱮᱰᱮᱡᱚᱜᱼᱟ ᱟᱫᱚ ᱚᱱᱟ ᱫᱚ ᱚᱱᱮ ᱵᱷᱟᱵᱽ ᱫᱟᱜ ᱦᱮᱰᱮᱡᱚᱜᱼᱟ ᱚᱱᱟ ᱵᱷᱟᱵᱽ ᱛᱮ ᱚᱱᱟ ᱫᱚᱠᱚ ᱚᱱᱟᱛᱮ ᱥᱚᱭᱚᱝ ᱛᱮᱠᱚ ᱤᱥᱤᱱᱟ ᱚᱱᱟ ᱫᱚᱠᱚ ᱢᱮᱛᱟᱜᱼᱟ ᱥᱚᱭᱚᱝ ᱯᱤᱴᱷᱟᱹ ᱟᱫᱚ ᱚᱱᱟ ᱦᱚᱸ ᱵᱮᱥ ᱴᱷᱤᱠ ᱜᱮ ᱢᱟᱱᱮ ᱥᱤᱵᱤᱞᱟ ᱟᱨ ᱟᱨ ᱤᱱᱟᱹ ᱠᱚᱫᱚ ᱤᱱᱟᱹ ᱠᱚ ᱟᱭᱢᱟ ᱨᱚᱠᱚᱢ ᱯᱤᱴᱷᱟᱹ ᱦᱚᱲ ᱫᱚᱠᱚ ᱵᱟᱲᱟᱭ ᱜᱮᱭᱟ ᱤᱧ ᱫᱚ ᱵᱮᱥᱤ ᱠᱤᱪᱷᱩ ᱫᱚ ᱵᱟᱹᱧ ᱵᱟᱲᱟᱭᱟ ᱛᱚ ᱟᱨ ᱱᱚᱶᱟ ᱯᱤᱴᱷᱟᱹ ᱫᱚ ᱡᱚᱛᱚ ᱠᱷᱚᱱ ᱫᱚ ᱚᱱᱟ ᱫᱚ ᱥᱤᱵᱤᱞᱤᱧᱟᱹ ᱤᱧ ᱫᱚ ᱚᱱᱟ ᱡᱤᱞ ᱯᱤᱴᱷᱟᱹ ᱡᱤᱞ ᱯᱟᱛᱲᱟ ᱨᱮᱠᱚ ᱯᱤᱴᱷᱟᱹᱭᱟ ᱚᱱᱟ ᱥᱤᱵᱤᱞᱤᱧᱟᱹ ᱟᱨ ᱦᱟᱹᱠᱩ ᱫᱚ ᱵᱮᱥᱤ ᱫᱚ ᱨᱟᱥᱮ ᱫᱚ ᱨᱟᱥᱮ ᱦᱟᱠᱩ ᱫᱚ ᱵᱮᱥᱤ ᱫᱚ ᱤᱧ ᱫᱚ ᱵᱟᱹᱧ ᱡᱚᱢ ᱠᱚᱜᱮᱭᱟ ᱤᱧ ᱫᱚ ᱳᱭ ᱵᱷᱟᱡᱟᱼᱢᱟᱡᱟ ᱠᱚ ᱜᱮ ᱵᱮᱥᱤ ᱫᱚ ᱥᱤᱵᱤᱞᱤᱧᱟᱹ ᱵᱷᱟᱡᱟ ᱦᱟᱠᱩ ᱜᱮ ᱟᱨ ᱯᱟᱛᱲᱟ ᱯᱤᱴᱷᱟᱹ